ᱟᱞᱮ ᱱᱚᱸᱰᱮ ᱢᱤᱫᱴᱮᱡ ᱦᱟᱥᱯᱟᱛᱟᱞ ᱢᱮᱱᱟᱜᱼᱟ ᱨᱟᱭᱜᱚᱸᱡᱽ ᱨᱮ ᱦᱟᱥᱯᱟᱛᱟᱞ ᱚᱸᱰᱮ ᱟᱹᱰᱤ ᱜᱮ ᱚᱥᱩᱵᱤᱫᱟ ᱦᱩᱭᱩᱜ ᱠᱟᱱᱟ ᱡᱮᱢᱚᱱ ᱪᱤᱠᱤᱥᱟ ᱨᱮᱱᱟᱜ ᱡᱮᱢᱚᱱ ᱢᱚᱡᱽ ᱛᱮ ᱨᱟᱱ ᱵᱟᱝ ᱧᱟᱢᱚᱜ ᱠᱟᱱᱟ ᱛᱟᱯᱚᱨᱮ ᱞᱟᱭᱤᱱ ᱠᱚ ᱞᱟᱜᱟᱜ ᱠᱟᱱᱟ ᱰᱟᱠᱛᱟᱨ ᱠᱚ ᱚᱥᱩᱵᱤᱫᱟ ᱛᱟᱯᱚᱨᱮ ᱢᱤᱫ ᱦᱚᱲᱮ ᱨᱩᱭᱟᱹ ᱞᱮᱱ ᱠᱷᱟᱡ ᱥᱮ ᱢᱟᱭᱟᱢ ᱠᱚᱢ ᱛᱟᱦᱮᱞᱮᱱ ᱛᱟᱭ ᱠᱷᱟᱡ ᱩᱱᱤ ᱦᱚᱲ ᱩᱥᱟᱹᱨᱟ ᱢᱟᱭᱟᱢ ᱵᱟᱝ ᱧᱟᱢ ᱜᱚᱫᱚᱜ ᱠᱟᱱᱟ ᱛᱟᱯᱚᱨᱮ ᱟᱹᱰᱤ ᱟᱹᱰᱤ ᱜᱟᱱ ᱦᱚᱲ ᱠᱚ ᱡᱟᱣᱨᱟᱜ ᱠᱟᱱᱟ ᱡᱟᱣᱨᱟᱜ ᱠᱟᱱᱟ ᱠᱚ ᱟᱹᱰᱤ ᱚᱥᱩᱵᱤᱫᱟ ᱛᱟᱯᱚᱨᱮ ᱡᱟᱦᱟᱭ ᱜᱮᱫᱽ ᱞᱮᱱᱠᱷᱟᱡ ᱨᱚᱜ ᱢᱤᱥᱤᱱ ᱨᱮᱱᱟᱜ ᱚᱥᱩᱵᱤᱫᱟ ᱨᱟᱱ ᱨᱮᱱᱟᱜ ᱚᱥᱩᱵᱤᱫᱟ ᱟᱭᱢᱟ ᱜᱮ ᱟᱹᱰᱤ ᱜᱮ ᱚᱥᱩᱵᱤᱫᱟ ᱦᱩᱭᱩᱜ ᱠᱟᱱᱟ ᱛᱚ ᱢᱤᱫᱦᱚᱲ ᱨᱮᱜᱮᱡᱽ ᱦᱚᱲ ᱚᱠᱚᱭ ᱯᱟᱭᱥᱟ ᱵᱟᱹᱱᱩᱜ ᱛᱟᱭᱟ ᱩᱱᱤᱫᱚ ᱪᱮᱫ ᱪᱮᱫ ᱞᱮᱠᱟᱛᱮᱭ ᱪᱤᱠᱤᱥᱟ ᱚᱪᱚᱭᱮᱭᱟ ᱟᱡᱨᱮᱱ ᱚᱠᱚᱭ ᱦᱚᱲᱮ ᱡᱚᱥ ᱟᱠᱟᱱᱟ ᱡᱚᱠᱷᱚᱢ ᱟᱠᱟᱱᱟ ᱩᱱᱤ ᱦᱚᱲ ᱫᱚ ᱪᱮᱠᱟᱛᱮᱭ ᱪᱤᱠᱤᱥᱟ ᱚᱪᱚᱭᱮᱭᱟ